ᱵᱟᱦᱟ ᱯᱚᱨᱚᱵᱽ ᱢᱟᱲᱟᱝ ᱦᱤᱞᱳᱜ ᱫᱚ ᱩᱢ ᱱᱟᱲᱠᱟ ᱫᱤᱱ ᱩᱱ ᱦᱤᱞᱳᱜ ᱫᱚ ᱠᱚᱲᱟ ᱠᱚᱫᱚ ᱡᱟᱦᱮᱨ ᱠᱚ ᱥᱟᱯᱷᱟᱭᱟ ᱟᱨ ᱵᱚᱸᱜᱟ ᱠᱚ ᱠᱚ ᱩᱢ ᱠᱚᱣᱟ ᱟᱨ ᱟᱹᱭᱩᱵ ᱚᱠᱛᱚ ᱫᱚ ᱡᱚᱛᱚ ᱦᱚᱲ ᱡᱟᱨᱣᱟ ᱟᱛᱮ ᱱᱟᱭᱠᱮ ᱨᱟᱪᱟ ᱨᱮ ᱵᱚᱸᱜᱟ ᱠᱚ ᱨᱩᱢ ᱠᱚᱣᱟ ᱟᱨ ᱠᱚ ᱠᱩᱞᱤ ᱵᱟᱲᱟ ᱠᱚᱣᱟ ᱟᱨ ᱩᱱ ᱦᱤᱞᱳᱜ ᱜᱮ ᱢᱤᱫᱴᱟᱝ ᱰᱟᱹᱝᱣᱟᱹ ᱠᱚᱲᱟ ᱜᱤᱫᱽᱨᱟᱹ ᱥᱩᱯᱟᱹᱲᱤ ᱵᱟᱠᱷᱨᱟ ᱠᱚ ᱥᱟᱵᱮᱭᱟ ᱟᱨ ᱩᱱ ᱦᱤᱞᱳᱜ ᱫᱚ ᱩᱱᱤ ᱠᱚᱲᱟ ᱜᱤᱫᱽᱨᱟᱹ ᱫᱚ ᱱᱟᱭᱠᱮ ᱚᱲᱟᱜ ᱨᱮᱜᱮ ᱡᱟᱹᱯᱤᱫᱟ ᱫᱚᱥᱟᱨ ᱫᱤ ᱫᱚᱥᱟᱨ ᱫᱤᱱ ᱫᱚ ᱩᱢ ᱵᱟᱲᱟ ᱯᱷᱟᱨᱪᱟ ᱵᱟᱲᱟ ᱟᱛᱮ ᱱᱟᱭᱠᱮ ᱡᱟᱦᱮᱨ ᱛᱮᱠᱚ ᱤᱫᱤᱭᱟ ᱟᱨ ᱱᱟᱭᱠᱮ ᱫᱚ ᱡᱟᱦᱮᱨ ᱨᱮ ᱵᱚᱸᱜᱟ ᱵᱟᱲᱟᱭᱟ ᱟᱨ ᱟᱹᱭᱩᱵ ᱵᱮᱲᱟ ᱚᱠᱛᱚ ᱠᱩᱲᱤ ᱦᱚᱯᱚᱱ ᱠᱚ ᱮᱱᱮᱡ ᱵᱟᱠᱷᱨᱟ ᱛᱮᱠᱚ ᱪᱟᱞᱟᱜᱼᱟ ᱮᱱᱮᱡ ᱠᱚ ᱵᱷᱟᱜᱟᱣ ᱵᱟᱲᱟ ᱠᱟᱛᱮ ᱟᱨ ᱠᱚ ᱰᱟᱦᱟᱨ ᱠᱚ ᱮᱱᱮᱡ ᱛᱮᱠᱚ ᱱᱟᱭᱠᱮ ᱟᱠᱚ ᱚᱲᱟᱜ ᱛᱮᱠᱚ ᱤᱫᱤ ᱦᱚᱭᱚ ᱠᱟᱭᱟ ᱟᱨ ᱛᱮᱥᱟᱨ ᱫᱤᱱ ᱛᱮᱥᱟᱨ ᱫᱤᱱ ᱫᱚ ᱟᱸᱜ ᱨᱟᱲᱟ ᱫᱤᱱ ᱩᱱ ᱦᱤᱞᱳᱜ ᱫᱚ ᱥᱩᱯᱟᱹᱲᱤ ᱨᱮ ᱡᱟᱦᱟᱸ ᱫᱚᱦᱚ ᱟᱠᱟᱱ ᱫᱟᱜ ᱠᱚ ᱧᱮᱞᱟ ᱟᱨ ᱠᱚ ᱧᱮᱞ ᱵᱟᱲᱟ ᱠᱟᱛᱮ ᱠᱚ ᱜᱟᱯᱟᱞ ᱢᱟᱨᱟᱣ ᱵᱟᱲᱟᱜᱼᱟ ᱩᱱ ᱦᱤᱞᱳᱜ ᱫᱚ ᱫᱟᱜ ᱠᱚ ᱫᱩᱯᱩᱞᱟ ᱟᱨ ᱠᱚᱲᱟ ᱦᱚᱯᱚᱱ ᱠᱚᱫᱚ ᱥᱮᱸᱫᱽᱨᱟ ᱠᱚ ᱪᱟᱞᱟᱜᱼᱟ ᱟᱨ ᱥᱮᱸᱫᱽᱨᱟ ᱠᱷᱚᱱ ᱠᱚ ᱨᱩᱭᱟᱹᱲᱟ ᱩᱱ ᱡᱚᱠᱷᱚᱱ ᱜᱮᱠᱚ ᱫᱟᱨᱟᱢ ᱠᱚᱣᱟ ᱱᱚᱰᱮ ᱜᱮ ᱵᱟᱦᱟ ᱯᱚᱨᱚᱵᱽ ᱫᱚ ᱪᱟᱵᱟᱭᱮᱱᱟ